ᱱᱮᱛᱟᱨ ᱨᱮᱱ ᱰᱟᱠᱴᱚᱨ ᱠᱚᱢᱟ ᱟᱹᱰᱤ ᱪᱮᱦᱨᱟ ᱨᱟᱱ ᱠᱚᱠᱚ ᱮᱢᱮᱫᱼᱟ ᱟᱨ ᱨᱟᱱ ᱡᱚᱢ ᱠᱟᱛᱮᱫ ᱟᱹᱰᱤ ᱪᱮᱨᱦᱟ ᱵᱚᱱ ᱵᱮᱥᱚᱜ ᱠᱟᱱᱟ ᱟᱨ ᱱᱮᱛᱟᱨ ᱡᱚᱛᱚᱣᱟᱜ ᱥᱩᱵᱤᱫᱷᱟ ᱢᱮᱱᱟᱜᱼᱟ ᱡᱟᱦᱟᱸ ᱞᱮᱠᱟ ᱨᱟᱱ ᱠᱚ ᱱᱟᱨᱥ ᱠᱚ ᱟᱹᱰᱤ ᱜᱟᱱ ᱰᱚᱠᱴᱚᱨ ᱠᱚ ᱢᱮᱱᱟᱜ ᱠᱚᱣᱟ ᱟᱨ ᱥᱩᱨ ᱥᱩᱨ ᱠᱚᱨᱮ ᱦᱚᱸ ᱢᱮᱰᱤᱠᱮᱞ ᱠᱚ ᱢᱮᱱᱟᱜ ᱜᱮᱭᱟ ᱟᱨ ᱪᱮᱫ ᱞᱮᱠᱟᱧ ᱢᱮᱱᱟ ᱥᱩᱨ ᱥᱩᱨ ᱠᱚᱨᱮ ᱢᱮᱰᱤᱠᱮᱞ ᱢᱮᱱᱟᱜᱼᱟ ᱟᱨ ᱨᱟᱱ ᱠᱚᱦᱚᱸ ᱟᱹᱰᱤ ᱪᱮᱨᱦᱟ ᱱᱟᱯᱟᱭ ᱜᱮᱠᱚ ᱮᱢᱚᱜ ᱠᱟᱱᱟ ᱚᱱᱟᱛᱮ ᱚᱱᱟ ᱨᱟᱱ ᱡᱚᱢ ᱠᱟᱛᱮᱫ ᱵᱷᱟᱜᱮ ᱜᱮᱵᱚᱱ ᱛᱟᱦᱮᱱ ᱠᱟᱱᱟ